ᱥᱟᱨᱟ ᱫᱤᱱ ᱞᱟᱹᱜᱤᱫ ᱫᱟᱜ ᱨᱮᱱᱟᱜ ᱡᱟᱦᱟᱸ ᱵᱮᱣᱦᱟᱨ ᱛᱚ ᱡᱚᱛᱚ ᱜᱮᱵᱚᱱ ᱵᱟᱲᱟᱭᱟ ᱥᱮ ᱫᱷᱟᱹᱨᱛᱤ ᱡᱟᱠᱟᱛ ᱡᱮᱜᱮᱫ ᱡᱟᱠᱟᱛ ᱥᱟᱱᱟᱢ ᱢᱟᱹᱱᱢᱤ ᱜᱮ ᱠᱚᱢ ᱵᱮᱥᱤ ᱵᱚᱱ ᱵᱟᱲᱟᱭᱟ ᱫᱟᱜ ᱫᱚ ᱟᱹᱰᱤ ᱫᱟᱢᱟᱱᱟ ᱫᱟᱜ ᱨᱮᱭᱟᱜ ᱟᱨ ᱢᱤᱫᱴᱮᱱ ᱧᱩᱛᱩᱢ ᱫᱚ ᱦᱩᱭᱩᱜ ᱠᱟᱱᱟ ᱡᱤᱣᱤ ᱫᱟᱜ ᱵᱮᱜᱚᱨ ᱪᱮᱫ ᱜᱮ ᱢᱟᱱᱮ ᱵᱟᱝ ᱦᱟᱨᱟ ᱵᱩᱨᱩ ᱫᱟᱲᱮᱭᱟᱜᱼᱟ ᱡᱤᱣᱤ ᱨᱮᱭᱟᱜ ᱩᱛᱱᱟᱹᱣ ᱜᱮ ᱵᱟᱝ ᱦᱩᱭ ᱫᱟᱲᱮᱭᱟᱜᱼᱟ ᱛᱚ ᱱᱚᱜ ᱱᱚᱣᱟ

ᱱᱚᱣᱟ ᱫᱟᱜ ᱵᱮᱵᱚᱦᱟᱨ ᱨᱮ ᱚᱲᱟᱜ ᱠᱚᱨᱮ ᱡᱟᱦᱟᱸ ᱵᱚᱱ ᱵᱮᱵᱚᱦᱟᱨ ᱫᱟᱜ ᱫᱟᱜ ᱫᱚᱵᱚᱱ ᱧᱮᱞ ᱞᱮᱠᱷᱟᱱ ᱥᱮᱛᱟᱜ ᱟᱠᱟᱱ ᱥᱮ ᱫᱟᱜ ᱵᱮᱜᱚᱨ ᱢᱤᱫ ᱞᱟᱦᱟ ᱢᱤᱫ ᱡᱟᱜᱟ ᱦᱚᱸ ᱵᱟᱝ ᱵᱚᱱ ᱞᱟᱦᱟ ᱫᱟᱲᱮᱭᱟᱜᱼᱟ ᱯᱳᱭᱞᱳ ᱨᱮᱜᱮ ᱫᱟᱜ ᱟᱵᱚ ᱟᱵᱼᱦᱩᱛᱩᱢ ᱞᱟᱹᱜᱤᱫ ᱫᱟᱜ ᱫᱟᱜ ᱵᱚᱱ ᱧᱩᱭᱟ ᱟᱹᱰᱤ ᱦᱚᱲᱟᱜ ᱜᱮ ᱦᱮᱣᱟ ᱢᱮᱱᱟᱜ ᱛᱟᱵᱚᱱᱟ ᱥᱮᱛᱟᱜ ᱨᱮ ᱵᱮᱨᱮᱫ ᱛᱚᱨᱟ ᱫᱟᱜ ᱵᱚᱱ ᱧᱩᱭᱟ ᱱᱚᱣᱟ ᱫᱟᱜ ᱵᱚ ᱥᱮᱛᱟᱜ ᱨᱮ ᱵᱮᱨᱮᱫ ᱛᱚᱨᱟ ᱫᱟᱜ ᱵᱚᱱ ᱧᱩ ᱞᱮᱠᱷᱟᱱ ᱦᱚᱲᱢᱚ ᱟᱹᱰᱤ ᱟᱹᱰᱤ ᱜᱟᱱᱮ ᱥᱟᱶᱟᱨᱟᱭ ᱮᱵᱚᱝ ᱥᱟᱨᱟ ᱫᱤᱱ ᱞᱟᱹᱜᱤᱫ ᱚᱱᱟ ᱫᱟᱜ ᱧᱩ ᱨᱮ ᱦᱚᱲᱢᱚ ᱥᱟᱶᱟᱨᱮ ᱫᱚᱦᱚᱭᱟ ᱤᱱᱟᱹ ᱵᱮᱜᱚᱨ ᱟᱵᱚ ᱡᱚᱢᱼᱧᱩ ᱤᱥᱤᱱ ᱵᱟᱥᱟᱝ ᱨᱮ ᱫᱟᱜ ᱵᱚᱱ ᱵᱮᱣᱦᱟᱨᱟ ᱡᱚᱢ ᱧᱩ ᱤᱥᱤᱱ ᱵᱟᱥᱟᱝ ᱨᱮ ᱫᱟᱜ ᱵᱮᱜᱚᱨ ᱢᱤᱫ ᱴᱷᱚᱯ ᱦᱚᱸ ᱥᱮ ᱢᱤᱫ ᱱᱟᱥᱮᱱᱟᱜ ᱦᱚᱸ ᱠᱟᱹᱢᱤ ᱵᱟᱝ ᱞᱟᱦᱟ ᱫᱟᱲᱮᱭᱟᱜᱼᱟ ᱫᱟᱜ ᱵᱮᱜᱚᱨ ᱫᱟᱜ ᱫᱚ ᱟᱵᱚ ᱟᱨᱦᱚᱸ ᱵᱚ ᱵᱮᱵᱚᱦᱟᱨᱟ ᱫᱟᱨᱟ ᱫᱤᱱ ᱨᱮ ᱧᱩᱭ ᱞᱟᱹᱜᱤᱫ ᱡᱮᱢᱚᱱ ᱥᱟᱬᱮᱥ ᱦᱤᱥᱟᱹᱵᱽ ᱛᱮ ᱞᱟᱹᱭᱟᱹᱜᱚᱜᱼᱟ ᱫᱟᱜ ᱟᱵᱚ ᱫᱤᱱᱟᱹᱢᱟᱱ ᱨᱮ ᱤᱨᱟᱹᱞ ᱠᱷᱚᱱ ᱟᱨᱮ ᱞᱤᱴᱟᱨ ᱫᱟᱜ ᱧᱩᱭ ᱦᱩᱭᱩᱜ ᱛᱟᱵᱚᱱᱟ ᱚᱱᱟ ᱞᱮᱠᱟ ᱛᱮ ᱟᱫᱷᱮᱠ ᱠᱚᱫᱚ ᱵᱩᱡᱽᱼᱥᱩᱡᱽ ᱠᱟᱛᱮ ᱫᱟᱜ ᱵᱚᱱ ᱧᱩᱭ ᱜᱮᱭᱟ ᱡᱟᱦᱟᱸ ᱜᱮᱵᱚᱱ ᱪᱟᱞᱟᱜ ᱠᱟᱹᱢᱤ ᱠᱟᱥᱱᱤ ᱵᱚᱱ ᱪᱟᱞᱟᱜ ᱫᱟᱜ ᱵᱮᱜᱚᱨ ᱫᱟᱜ ᱧᱩ ᱵᱮᱜᱚᱨ ᱵᱟᱝ ᱵᱚᱱ ᱛᱟᱦᱮᱸ ᱫᱟᱲᱮᱭᱟᱜᱼᱟ ᱚᱱᱟ ᱛᱮ ᱫᱟᱜ ᱠᱚᱦᱚᱸ ᱵᱚ ᱥᱚᱸᱜᱮ ᱜᱮᱭᱟ ᱱᱚᱜᱼᱚᱭ ᱟᱵᱚ ᱡᱟᱦᱟᱸ ᱡᱚᱢᱼᱧᱩ ᱵᱚᱱ ᱧᱟᱢᱮᱫᱟ ᱱᱚᱣᱟ ᱡᱚᱢᱼᱧᱩ ᱡᱟᱦᱟᱸ ᱟᱨᱡᱟᱜ ᱠᱟᱱ ᱛᱟᱵᱚᱱᱟ ᱫᱟᱜ ᱵᱮᱜᱚᱨ ᱱᱚᱣᱟ ᱫᱟᱜ ᱵᱟᱝ ᱫᱟᱜ ᱵᱮᱜᱚᱨ ᱱᱚᱣᱟ ᱡᱚᱢᱼᱧᱩ ᱵᱟᱝ ᱟᱨᱡᱟᱜᱼᱟ ᱡᱟᱦᱟᱸ ᱜᱮᱵᱚᱱ ᱡᱚᱢᱮᱫ ᱡᱚᱛᱚ ᱜᱮ ᱫᱟᱜ ᱪᱮᱛᱟᱱ ᱱᱤᱨᱵᱷᱚᱨ ᱠᱟᱛᱮᱫ ᱜᱮ ᱚᱱᱟ ᱡᱚᱢᱟᱜ ᱵᱚᱱ ᱧᱟᱢᱮᱫᱟ ᱱᱚᱜᱼᱚᱭ ᱡᱮ ᱟᱵᱚ ᱵᱚᱱ ᱥᱟᱸᱦᱮᱫᱟ ᱚᱠᱥᱤᱡᱮᱱ ᱵᱚᱱ ᱦᱟᱛᱟᱣ ᱮᱫᱟ ᱱᱚᱣᱟ ᱨᱮᱦᱚᱸ ᱫᱟᱜ ᱨᱮᱱᱟᱜ ᱚᱨᱟᱥᱚᱝ ᱢᱮᱱᱟᱜᱼᱟ ᱫᱟᱜ ᱵᱮᱜᱚᱨ ᱫᱟᱨᱮ ᱱᱟᱹᱲᱤ ᱵᱟᱝ ᱵᱟᱧᱪᱟᱜᱼᱟ ᱟᱨ ᱫᱟᱨᱮ ᱱᱟᱹᱲᱤ ᱵᱟᱝ ᱵᱟᱧᱪᱟᱣ ᱞᱮᱱᱠᱷᱟᱱ ᱟᱵᱚ ᱚᱠᱥᱤᱡᱮᱱ ᱵᱟᱝ ᱵᱚᱱ ᱧᱟᱢᱟ ᱛᱚ ᱱᱚᱰᱮ ᱦᱚᱸ ᱫᱟᱜ ᱨᱮᱱᱟᱜ ᱢᱤᱫᱴᱟᱝ ᱚᱨᱥᱚᱝ ᱢᱮᱱᱟᱜ ᱟᱠᱟᱫᱟ ᱫᱟᱜ ᱨᱮᱱᱟᱜ ᱚᱨᱥᱚᱝ ᱢᱮᱱᱟᱜ ᱟᱠᱟᱫᱟ ᱟᱵᱚ ᱡᱟᱦᱟᱸ ᱵᱚᱱ ᱵᱟᱲᱟᱭᱟ ᱪᱷᱚᱴᱤ ᱨᱤᱛᱩ ᱢᱮᱱᱟᱜ ᱟᱠᱟᱫᱟ ᱚᱱᱟ ᱪᱷᱚᱴᱤ ᱨᱤᱛᱩ ᱨᱮ ᱫᱟᱜ ᱨᱮᱱᱟᱜ ᱢᱤᱼᱢᱤᱫᱴᱟᱝ ᱚᱨᱥᱚᱝ ᱢᱮᱱᱟᱜ ᱟᱠᱟᱫᱟ ᱚᱱᱟ ᱫᱟᱜ ᱵᱮᱜᱚᱨ ᱚᱱᱟ ᱨᱤᱛᱩ ᱵᱟᱝ ᱦᱤᱡᱩᱜᱼᱟ ᱦᱚᱸᱜᱼᱚᱭ ᱦᱚᱭ ᱞᱚᱞᱚ ᱥᱤᱛᱩᱝ ᱡᱟᱦᱟᱸ ᱜᱮ ᱦᱤᱡᱩᱜ ᱠᱟᱱᱟ ᱢᱤᱫᱴᱟᱝ ᱫᱟᱜ ᱨᱮᱱᱟᱜ ᱚᱨᱥᱚᱝ ᱛᱮ ᱚᱱᱟᱛᱮ ᱫᱟᱜ ᱫᱚ ᱥᱟᱹᱨᱤ ᱜᱮ ᱡᱤᱣᱤ ᱞᱮᱠᱟᱭ ᱠᱟᱹᱢᱤᱭᱟ ᱡᱤᱣᱤ ᱨᱮᱱᱟᱜ ᱜᱮᱭ ᱠᱟᱹᱢᱤᱭᱮᱫᱟ ᱚᱱᱟ ᱞᱮᱠᱟᱛᱮ ᱱᱤᱛᱳᱜ ᱟᱵᱚᱣᱟᱜ ᱞᱟᱹᱠᱛᱤ ᱠᱟᱱᱟ ᱥᱮ ᱤᱧᱤᱧ ᱢᱚᱱᱮᱭᱟ ᱱᱚᱝᱠᱟ ᱞᱟᱹᱠᱛᱤ ᱠᱟᱱᱟ ᱫᱟᱜ ᱟᱵᱚ ᱥᱟᱧᱪᱟᱣ ᱦᱩᱭᱩᱜ ᱛᱟᱵᱚᱱᱟ ᱫᱟᱜ ᱟᱵᱚ ᱵᱟᱧᱪᱟᱣ ᱦᱩᱭᱩᱜ ᱛᱟᱵᱚᱱᱟ ᱫᱟᱜ ᱚᱯᱚᱪᱚᱭ ᱡᱟᱛᱮ ᱟᱞᱚ ᱦᱩᱭᱩᱜ ᱢᱟ ᱱᱚᱣᱟ ᱨᱤᱠᱟᱹ ᱥᱚᱵᱽ ᱥᱚᱢᱚᱭ ᱫᱚᱦᱚᱭ ᱦᱩᱭᱩᱜ ᱛᱟᱵᱚᱱᱟ ᱱᱤᱛᱳᱜ ᱡᱟ ᱫᱷᱟᱹᱨᱛᱤ ᱡᱟᱠᱟᱛ ᱨᱮ ᱧᱮᱞᱚᱜ ᱠᱟᱱᱟ ᱫᱟᱜ ᱨᱮᱱᱟᱜ ᱟᱹᱰᱤ ᱴᱟᱱᱟᱴᱟᱹᱱᱤ ᱯᱟᱲᱟᱣ ᱟᱠᱟᱱᱟ ᱪᱮᱫᱟᱜ ᱯᱟᱲᱟᱣ ᱟᱠᱟᱱᱟ ᱱᱚᱣᱟ ᱫᱚ ᱫᱷᱟᱹᱨᱛᱤ ᱡᱟᱠᱟᱛ ᱢᱤᱫ ᱫᱩᱥᱚᱱ ᱠᱷᱟᱹᱛᱤᱨ ᱟᱵᱚᱦᱟᱣᱟ ᱨᱮᱱᱟᱜ ᱫᱩᱥᱚᱱ ᱯᱚᱨᱤᱵᱮᱥ ᱨᱮᱱᱟᱜ ᱫᱩᱥᱚᱱ ᱠᱷᱟᱹᱛᱤᱨ ᱱᱤᱛᱳᱜ ᱫᱟᱜ ᱟᱹᱰᱤ ᱟᱱᱟᱴ ᱨᱮᱵᱚᱱ ᱯᱟᱲᱟᱣ ᱟᱠᱟᱱᱟ ᱛᱚ ᱱᱚᱣᱟ ᱫᱟᱜ ᱟᱵᱚ ᱥᱟᱧᱪᱟᱣ ᱦᱩᱭᱩᱜ ᱛᱟᱵᱚᱱᱟ ᱵᱟᱧᱪᱟᱣ ᱦᱩᱭᱩᱜ ᱛᱟᱵᱚᱱᱟ ᱤᱧ ᱡᱟᱦᱟᱸ ᱨᱮᱜᱮᱧ ᱦᱤᱡᱩᱜ ᱥᱮᱱᱚᱜᱼᱟ ᱦᱚᱨ ᱛᱮ ᱵᱤᱨ ᱛᱮ ᱡᱩᱫᱤ ᱡᱟᱦᱟᱸ ᱠᱚᱨᱮ ᱧᱮᱞᱚᱜᱚᱜᱼᱟ ᱠᱚᱞ ᱨᱮ ᱚᱠᱚᱭ ᱦᱚᱭᱛᱚ ᱫᱟᱜ ᱠᱚ ᱟᱲᱟᱜ ᱟᱠᱟᱫᱟ ᱟᱲᱟᱜ ᱜᱤᱰᱤ ᱟᱠᱟᱫᱟ ᱠᱚ ᱦᱚᱭᱛᱚ ᱫᱟᱜ ᱮ ᱧᱩ ᱠᱮᱫᱟ ᱚᱱᱟ ᱫᱚ ᱟᱲᱟᱜ ᱜᱤᱰᱤ ᱨᱮᱜᱮ ᱛᱟᱦᱮᱭᱮᱱᱟ ᱩᱱᱤ ᱦᱚᱭᱛᱚᱭ ᱦᱤᱲᱤᱧ ᱠᱮᱫᱟ ᱢᱮᱱᱠᱷᱟᱱ ᱱᱚᱜ ᱱᱟᱠᱚ ᱠᱷᱮᱭᱟᱞ ᱠᱟᱛᱮᱫ ᱤᱧ ᱤᱧᱦᱚᱸ ᱡᱮᱢᱚᱱᱤᱧ ᱱᱚᱣᱟᱧ ᱥᱚᱦᱚᱞᱮ ᱵᱟᱲᱟ ᱟᱠᱟᱫᱟ ᱡᱮ ᱱᱚᱣᱟ ᱫᱟᱜ ᱵᱚᱱᱫᱚ ᱠᱟᱜ ᱦᱩᱭᱩᱜᱼᱟ ᱫᱟᱜ ᱵᱟᱧᱪᱟᱣ ᱦᱩᱭᱩᱜ ᱛᱟᱵᱚᱱᱟ ᱚᱱᱠᱟ ᱜᱮ ᱥᱟᱱᱟᱢ ᱠᱚ ᱟᱵᱚ ᱪᱮᱛᱚᱱ ᱛᱟᱦᱮᱱ ᱦᱩᱭᱩᱜ ᱛᱟᱵᱚᱱᱟ ᱱᱚᱣᱟ ᱱᱚᱣᱟ ᱪᱮᱛᱟᱱ ᱨᱮ ᱟᱵᱚ ᱠᱟᱹᱴᱤᱡ ᱦᱩᱭ ᱫᱚᱦᱚᱭ ᱦᱩᱭᱩᱜ ᱛᱟᱵᱚᱱᱟ ᱡᱟᱛᱮ ᱟᱵᱚ ᱵᱚᱱ ᱵᱟᱧᱪᱟᱣ ᱢᱟ ᱫᱟᱜ ᱵᱮᱜᱚᱨ ᱱᱚᱣᱟ ᱡᱤᱣᱤ ᱟᱵᱚ ᱵᱟᱝ ᱵᱚᱱ ᱵᱟᱧᱪᱟᱣ ᱫᱟᱲᱮᱭᱟᱜᱼᱟ